ᱟᱵᱩᱣᱟᱜ ᱞᱟᱠᱪᱟᱨ ᱨᱮᱫᱚ ᱟᱭᱢᱟᱞᱮᱠᱟᱱ ᱵᱟᱯᱞᱟᱜᱮ ᱧᱮᱞᱚᱜᱼᱟ ᱛᱚ ᱵᱷᱤᱱᱟᱹ ᱵᱷᱤᱱᱟᱹ ᱫᱷᱚᱨᱚᱢ ᱨᱮᱱᱦᱚᱲ ᱵᱷᱤᱱᱟᱹ ᱵᱷᱤᱱᱟᱹ ᱞᱮᱠᱟᱛᱮᱠᱚ ᱵᱟᱯᱞᱟᱜᱼᱟ ᱛᱚ ᱤᱧ ᱡᱟᱦᱟᱸ ᱫᱷᱚᱨᱚᱢ ᱨᱮᱭᱟᱜ ᱠᱟᱛᱷᱟᱧ ᱵᱟᱲᱟᱭᱟ ᱚᱱᱟᱫᱷᱚᱨᱚᱢ ᱤᱧ ᱡᱟᱦᱟᱸ ᱫᱷᱚᱨᱚᱢᱤᱧ ᱯᱟᱸᱡᱟᱭᱟ ᱚᱱᱟ ᱫᱷᱚᱨᱚᱢ ᱨᱮᱭᱟᱜ ᱟᱹᱨᱤᱪᱟᱹᱞᱤᱫᱚ ᱟᱹᱰᱤ ᱱᱟᱯᱟᱭᱜᱤᱧ ᱵᱩᱡᱷᱟᱹᱣᱟ ᱡᱮᱞᱮᱠᱟ ᱟᱞᱮᱭᱟᱜ ᱥᱮ ᱤᱧᱟᱹᱜ ᱞᱟᱠᱪᱟᱨᱮ ᱡᱟᱦᱟᱸ ᱵᱟᱯᱞᱟ ᱨᱮᱱᱟᱜ ᱠᱟᱛᱷᱟᱠᱚ ᱢᱮᱱᱟᱜᱼᱟ ᱥᱮ ᱡᱟᱦᱟᱸ ᱱᱤᱭᱚᱢᱠᱚ ᱢᱮᱱᱟᱜᱼᱟ ᱚᱱᱟᱠᱚ ᱱᱤᱭᱚᱢ ᱫᱚ ᱵᱟᱯᱞᱟᱫᱚ ᱟᱹᱰᱤ ᱨᱟᱹᱥᱠᱟᱹᱜᱤᱧ ᱵᱩᱡᱷᱟᱹᱣ ᱮᱫᱟ ᱟᱞᱮᱭᱟᱜ ᱵᱟᱯᱞᱟ ᱨᱮᱱᱟᱜ ᱟᱹᱨᱤᱪᱟᱹᱞᱤ ᱡᱟᱦᱟᱸ ᱚᱱᱟ ᱟᱹᱨᱤᱪᱟᱹᱞᱤ ᱫᱚ ᱮᱠᱷᱚᱱᱚ ᱥᱟᱵ ᱫᱚᱦᱚ ᱫᱚᱨᱠᱟᱨ ᱢᱮᱱᱟᱜᱼᱟ ᱥᱮ ᱡᱷᱚᱛᱚᱦᱚᱲ ᱛᱟᱞᱟᱨᱮ ᱯᱟᱥᱱᱟᱣ ᱫᱚᱨᱠᱟᱨ ᱢᱮᱱᱟᱜᱼᱟ ᱵᱷᱤᱱᱟᱹ ᱵᱷᱤᱱᱟᱹ ᱫᱷᱚᱨᱚᱢ ᱨᱮ ᱵᱷᱤᱱᱟᱹ ᱵᱷᱤᱱᱟᱹ ᱵᱟᱯᱞᱟ ᱢᱮᱱᱟᱜ ᱨᱮᱦᱚᱸ ᱤᱧ ᱱᱤᱡᱮ ᱡᱟᱦᱟᱧ ᱯᱟᱞᱟᱣᱟ ᱚᱱᱟ ᱫᱷᱚᱨᱚᱢ ᱛᱮ ᱵᱟᱯᱞᱟᱫᱚ ᱟᱹᱰᱤ ᱠᱩᱥᱤᱜᱤᱧ ᱵᱩᱡᱟ